ᱥᱚᱥᱟᱞ ᱢᱤᱰᱤᱭᱟ ᱟᱨ ᱚᱱᱞᱟᱭᱤᱱ ᱰᱮᱱᱥ ᱴᱭᱩᱴᱚᱨᱤᱭᱟᱞ ᱞᱮᱠᱟᱱ ᱴᱮᱠᱱᱤᱠ ᱛᱮ ᱪᱮᱫ ᱮᱱᱮᱡ ᱵᱤᱨᱤᱫ ᱠᱚ ᱮᱥᱮᱫ ᱟᱠᱟᱫᱟ ᱢᱮᱱᱛᱮ ᱟᱢᱮᱢ ᱢᱮᱱ ᱫᱟᱲᱮ ᱢᱚᱱᱮ ᱫᱟᱲᱮᱭᱟᱜᱼᱟ ᱦᱮᱸ ᱢᱚᱱᱮ ᱫᱟᱲᱮᱭᱟᱜ ᱟᱹᱧ ᱢᱮᱱᱠᱷᱟᱱ ᱱᱮᱛᱟᱨ ᱫᱚ ᱴᱤᱵᱤ ᱯᱷᱳᱱ ᱤᱭᱩᱴᱩᱵ ᱟᱹᱰᱤ ᱟᱭᱢᱟ ᱞᱮᱠᱟᱱ ᱩᱰᱩᱜ ᱟᱠᱟᱱᱟ ᱚᱱᱟᱨᱮ ᱟᱹᱰᱤ ᱟᱭᱢᱟ ᱮᱯ ᱠᱚ ᱥᱟᱢᱵᱟᱣ ᱠᱟᱫᱟ ᱢᱮᱱᱠᱷᱟᱱ ᱥᱟᱵᱚᱱ ᱥᱮᱢᱯᱩ ᱵᱮᱱᱥ ᱫᱷᱟᱢᱟᱠᱟ ᱟᱹᱰᱤ ᱟᱭᱢᱟ ᱜᱟᱱ ᱜᱮᱠᱚ ᱥᱟᱢᱵᱟᱣ ᱟᱠᱟᱫᱟ ᱚᱱᱟᱛᱮ ᱚᱱᱞᱟᱭᱤᱱ ᱢᱟᱫᱷᱭᱚᱢ ᱛᱮ ᱟᱹᱰᱤ ᱜᱮ ᱯᱨᱚᱵᱷᱟᱣ ᱯᱟᱲᱟᱣ ᱟᱠᱟᱱᱟ